ᱡᱟᱦᱱᱟᱜ ᱵᱟᱹᱡᱟᱹ ᱠᱚ ᱦᱮᱱᱟᱜ ᱠᱷᱟᱱ

ᱥᱮ ᱥᱟᱢᱟᱝᱨᱮ ᱡᱟᱦᱟᱱᱟᱜ ᱚᱥᱩᱵᱤᱫᱷᱟ ᱠᱚ ᱦᱩᱭᱮᱱᱟ ᱛᱳ ᱟᱨ

ᱥᱟᱶᱼᱥᱟᱶᱛᱮ ᱟᱹᱰᱤ ᱠᱚᱥᱴᱚ ᱜᱮ ᱥᱟᱢᱟᱱ ᱵᱟᱭ ᱦᱮᱡ ᱞᱮᱱᱛᱮ ᱵᱩᱡᱷᱟᱹᱜ ᱠᱟᱱᱟ ᱚᱱᱟ ᱥᱟᱢᱟᱱ ᱨᱮᱱᱟᱜ ᱟᱹᱰᱤ ᱡᱟᱹᱨᱩᱨᱜᱮ ᱛᱟᱦᱮᱸ ᱠᱟᱱᱟ ᱟᱨ ᱪᱮᱫᱟᱜ ᱵᱟᱭ ᱦᱮᱡ ᱞᱮᱱᱟ